ᱟᱹᱞᱤᱧᱟᱜ ᱵᱤᱭᱟᱢ ᱫᱚ

ᱮᱱ ᱠᱷᱚᱱ ᱜᱮ ᱛᱟᱹᱞᱤᱧ ᱮᱦᱚᱵᱚᱜᱼᱟ ᱥᱮᱛᱟᱜ ᱞᱤᱧ ᱵᱮᱨᱮᱫ ᱞᱮᱱᱠᱷᱟᱱ ᱵᱟᱦᱟᱨ ᱥᱮᱫ ᱞᱤᱧ ᱪᱟᱞᱟᱜᱼᱟ ᱵᱟᱨ ᱯᱮ ᱜᱚᱴᱟᱱ ᱫᱟᱬᱟ ᱠᱟᱛᱮᱫ ᱞᱤᱧ ᱦᱤᱡᱩᱜᱼᱟ

ᱥᱮᱱ ᱜᱚᱰᱟ ᱥᱮᱱ ᱫᱟᱬᱟ ᱠᱟᱛᱮᱱ ᱞᱤᱧ ᱦᱤᱡᱩᱜᱼᱟ ᱫᱟᱜ ᱠᱚᱥᱮ ᱞᱤᱧ ᱫᱩᱲᱩᱵᱟ

ᱡᱚᱵᱮ ᱯᱷᱩᱨᱪᱟᱹ ᱠᱟᱛᱮᱫ ᱞᱤᱧ ᱦᱤᱡᱩᱜᱼᱟ

ᱠᱟᱹᱢᱤ ᱠᱚ ᱵᱩᱡᱷᱟᱹᱣ ᱵᱟᱲᱟ ᱠᱟᱛᱮᱱ ᱵᱟᱝᱠᱷᱟᱱ ᱚᱸᱰᱮ ᱞᱤᱧ ᱠᱟᱹᱢᱤ ᱜᱚᱲᱚ ᱟᱠᱚᱣᱟ ᱠᱟᱹᱢᱤ ᱜᱚᱲᱚ ᱠᱟᱛᱮᱱ ᱵᱮᱲᱟ ᱦᱩᱭᱩᱜᱼᱟ ᱫᱟᱠᱟ ᱩᱛᱩᱞᱤᱧ ᱡᱚᱢᱟ ᱫᱟᱠᱟ ᱩᱛᱩ ᱡᱚᱢ ᱠᱟᱛᱮᱱ

ᱰᱟᱹᱝᱨᱤ ᱠᱟᱰᱟ ᱠᱚ ᱜᱩᱯᱤ ᱞᱤᱧ ᱤᱫᱤ ᱠᱚᱣᱟ ᱩᱱᱠᱩ ᱞᱟᱡ ᱵᱤᱭᱳᱜ ᱚᱠᱛᱚ ᱫᱷᱟᱹᱨᱤᱡ ᱞᱤᱧ ᱴᱟᱺᱰᱤ ᱨᱮᱞᱤᱧ ᱫᱚᱦᱚ ᱠᱚᱣᱟ ᱟᱹᱞᱤᱧ ᱦᱚᱸ ᱚᱱᱟ ᱥᱟᱶᱛᱮ ᱟᱠᱚ ᱛᱩᱞᱩᱡ ᱛᱮᱞᱤᱧ ᱛᱟᱦᱮᱱᱟ ᱟᱛᱳ ᱫᱤᱥᱚᱢ ᱨᱮᱢᱟ ᱪᱟᱹᱥ ᱵᱟᱹᱲᱤ ᱠᱤᱨᱥᱤ ᱢᱮᱱᱟᱜᱼᱟ ᱚᱱᱟ ᱠᱚᱞᱤᱧ ᱵᱟᱹᱞᱤᱧ ᱡᱚᱢ ᱦᱚᱪᱚ ᱠᱚᱣᱟ ᱩᱱᱠᱩ ᱞᱤᱧ ᱯᱟᱸᱡᱟ ᱠᱟᱠᱚ ᱜᱮᱭᱟ ᱵᱮᱲᱟᱭ ᱟᱹᱪᱩᱨᱚᱜᱼᱟ ᱟᱹᱞᱤᱧ ᱦᱚᱸ ᱫᱟᱠᱟ ᱨᱮᱸᱜᱮᱡ ᱞᱤᱧᱟ ᱰᱟᱹᱝᱨᱤ ᱠᱟᱰᱟ ᱠᱚᱦᱚᱸ ᱞᱟᱡ ᱵᱤᱜ ᱛᱟᱠᱚᱣᱟ ᱟᱫᱚ ᱵᱮᱲᱟ ᱠᱚ ᱟᱹᱪᱩᱨ ᱞᱮᱱᱠᱷᱟᱱ ᱚᱲᱟᱜ ᱛᱮᱞᱤᱧ ᱟᱹᱜᱩ ᱠᱚᱣᱟ ᱩᱱᱠᱩ ᱞᱤᱧ ᱛᱚᱞ ᱠᱚᱣᱟ ᱛᱚᱞ ᱵᱟᱲᱟ ᱠᱟᱛᱮᱱ ᱟᱹᱞᱤᱧ ᱦᱚᱸ ᱫᱟᱠᱟ ᱫᱟᱜ ᱛᱮᱫ ᱠᱚ ᱡᱚᱢ ᱵᱟᱲᱟ ᱠᱟᱛᱮᱱ ᱞᱤᱧ ᱡᱤᱨᱟᱹᱣ ᱧᱚᱜᱚᱜᱼᱟ ᱡᱤᱨᱟᱹᱣ ᱵᱟᱲᱟ ᱠᱟᱛᱮᱱ ᱟᱨ ᱦᱚᱸ ᱚᱠᱟ ᱠᱚ ᱪᱮᱫ ᱠᱚ ᱵᱟᱭ ᱠᱟᱹᱢᱤ ᱟᱠᱟᱱᱟ ᱚᱱᱟ ᱠᱚ ᱧᱮᱞ ᱠᱟᱛᱮᱱ ᱚᱱᱟ ᱠᱟᱹᱢᱤ ᱠᱚᱞᱤᱧ ᱚᱰᱳᱠᱚᱜᱼᱟ ᱚᱱᱠᱟᱛᱮ ᱪᱟᱸᱫᱚ ᱦᱟᱹᱥᱩᱨ ᱫᱷᱟᱹᱨᱤᱡ ᱟᱹᱞᱤᱧ ᱫᱚ ᱠᱟᱹᱢᱤ ᱨᱮᱜᱮ ᱞᱤᱧ ᱛᱟᱦᱮᱱᱟ ᱚᱱᱟᱜᱮ ᱛᱟᱹᱞᱤᱧ ᱟᱹᱞᱤᱧᱟᱜ ᱡᱳᱜᱚ ᱵᱮᱭᱟᱢ ᱫᱚ